ᱜᱟᱞᱟᱝ ᱟᱨ ᱥᱤᱞᱟᱹᱭ ᱚᱠᱛᱚ ᱟᱵᱚ ᱡᱟᱦᱟᱸ ᱛᱤᱨᱮ ᱡᱟᱦᱟᱱ ᱯᱟᱱᱛᱷᱟ ᱦᱤᱲᱤᱡ ᱟᱠᱟᱱ ᱛᱟᱵᱚᱱᱟ ᱥᱮ ᱡᱟᱦᱟᱱ ᱟᱱᱟᱴ ᱨᱮᱵᱚᱱ ᱯᱟᱲᱟᱣ ᱠᱟᱱᱟ ᱚᱱᱟ ᱨᱮᱭᱟᱜ ᱚᱡᱮ ᱫᱚ ᱡᱩᱫᱤ ᱵᱚᱱ ᱞᱟᱹᱭᱟ ᱥᱮᱵᱚᱱ ᱯᱟᱸᱡᱟᱭᱟ ᱛᱟᱦᱞᱮ ᱠᱷᱟᱱ ᱡᱟᱦᱟᱱ ᱠᱟᱹᱢᱤᱨᱮ ᱢᱚᱱᱮ ᱵᱟᱝ ᱮᱢ ᱠᱟᱛᱮᱜ ᱠᱟᱹᱢᱤ ᱥᱮ ᱢᱚᱱᱮ ᱩᱨᱤᱡ ᱠᱟᱛᱮᱜ ᱵᱚᱱ ᱠᱟᱹᱢᱤ ᱮᱸᱰᱮᱠᱷᱟᱱ ᱜᱮ ᱚᱱᱟ ᱠᱟᱹᱢᱤᱨᱮ ᱟᱱᱟᱴ ᱥᱮ ᱦᱤᱲᱤᱡ ᱥᱤᱨᱡᱟᱹᱣᱚᱜᱼᱟ ᱡᱮᱞᱮᱠᱟ ᱡᱩᱫᱤ ᱟᱵᱚ ᱵᱚᱱ ᱧᱮᱞᱟ ᱡᱮ ᱜᱟᱞᱟᱝ ᱠᱟᱹᱢᱤᱨᱮ ᱡᱟᱦᱟᱱᱟᱜ ᱵᱚᱱ ᱜᱟᱞᱟᱝ ᱵᱚᱞᱛᱮ ᱜᱟᱞᱟᱝ ᱜᱟᱞᱟᱝ ᱞᱟᱹᱭ ᱛᱮᱫᱚ ᱯᱟᱹᱴᱭᱟᱹ ᱜᱟᱞᱟᱝ ᱡᱚᱱᱚᱜ ᱜᱟᱞᱟᱝ ᱚᱠᱛᱚ ᱟᱵᱚ ᱡᱩᱫᱤ ᱢᱚᱱᱮ ᱩᱨᱤᱡ ᱠᱟᱛᱮᱜ ᱠᱟᱹᱢᱤ ᱵᱟᱵᱚᱱ ᱠᱚᱨᱟᱣᱟ ᱛᱟᱦᱞᱮ ᱠᱷᱟᱱ ᱟᱵᱚᱣᱟᱜ ᱠᱟᱹᱢᱤᱨᱮ ᱦᱤᱲᱤᱡ ᱥᱮ ᱟᱱᱟᱴ ᱮᱠᱟᱞ ᱜᱮ ᱥᱤᱨᱡᱟᱹᱣ ᱜᱮᱭᱟ ᱟᱨᱦᱚᱸ ᱡᱩᱫᱤ ᱥᱤᱞᱟᱹᱭ ᱚᱠᱛᱚ ᱡᱟᱦᱱᱟᱜ ᱠᱤᱪᱨᱤᱪ ᱠᱚ ᱜᱮᱸᱫᱟᱜ ᱞᱩᱜᱽᱲᱤᱡ ᱠᱚ ᱡᱩᱫᱤ ᱵᱚᱱ ᱥᱤᱞᱟᱹᱭ ᱚᱠᱛᱚ ᱡᱩᱫᱤ ᱢᱚᱱᱮ ᱩᱨᱤᱡ ᱠᱟᱛᱮᱜ ᱵᱚᱱ ᱥᱤᱞᱟᱹᱭᱟ ᱮᱸᱰᱮᱠᱷᱟᱱ ᱚᱸᱰᱮ ᱠᱷᱚᱱ ᱟᱵᱚ ᱟᱱᱟᱴ ᱦᱩᱭ ᱫᱟᱲᱮᱭᱟᱛᱟᱵᱚᱱᱟ ᱥᱮ ᱦᱤᱲᱤᱡ ᱦᱩᱭ ᱞᱮᱱᱠᱷᱟᱱ ᱟᱵᱚ ᱵᱚᱱ ᱟᱵᱚᱣᱟᱜ ᱜᱮ ᱦᱟᱨᱠᱮᱛ ᱦᱩᱭ ᱫᱟᱲᱮᱭᱟᱜᱼᱟ ᱤᱱᱟᱹ ᱞᱟᱹᱜᱤᱫ ᱛᱮ ᱚᱸᱰᱮ ᱠᱷᱚᱱ ᱫᱚ ᱢᱤᱫᱴᱟᱱ ᱜᱮ ᱵᱩᱡᱩᱱ ᱧᱟᱢᱚᱜᱼᱟ ᱥᱮ ᱢᱤᱫᱴᱟᱱ ᱜᱮ ᱥᱮᱪᱮᱫ ᱧᱟᱢᱚᱜᱼᱟ ᱟᱵᱚ ᱫᱚ ᱡᱟᱦᱟᱱ ᱠᱟᱹᱢᱤᱜᱮ ᱢᱚᱱᱮ ᱩᱨᱤᱡ ᱠᱟᱛᱮᱜ ᱠᱟᱹᱢᱤ ᱠᱚᱨᱟᱣ ᱞᱟᱹᱠᱛᱤ ᱠᱟᱱ ᱛᱟᱵᱚᱱᱟ ᱢᱚᱱᱮ ᱩᱨᱤᱡ ᱠᱟᱛᱮᱜ ᱠᱟᱹᱢᱤ ᱞᱮᱠᱷᱟᱱ ᱵᱚᱱ ᱟᱵᱚᱣᱟᱜ ᱥᱟᱱᱟᱢ ᱠᱟᱹᱢᱤᱜᱮ ᱵᱮᱥ ᱞᱮᱠᱟᱛᱮ ᱦᱩᱭ ᱥᱟᱹᱛᱟᱹᱜᱼᱟ ᱥᱮ ᱵᱮᱥ ᱞᱮᱠᱟ ᱛᱮᱵᱚᱱ ᱠᱚᱨᱟᱣ ᱫᱟᱲᱮᱭᱟᱜᱼᱟ